ᱵᱚᱭᱚᱥ ᱦᱚᱲ ᱫᱚ ᱵᱟᱹᱲᱛᱤ ᱠᱟᱭᱛᱮ ᱵᱟᱵᱟ ᱦᱚᱲ ᱦᱚᱲ ᱫᱚ ᱛᱟᱥ ᱠᱚ ᱜᱟᱛᱮᱜᱼᱟ ᱛᱟᱥ ᱜᱟᱛᱮᱜ ᱛᱟᱞᱟᱛᱮ ᱥᱚᱢᱚᱭ ᱠᱚ ᱵᱤᱛᱟᱹᱣᱟ ᱟᱨ ᱜᱚᱜᱚ ᱡᱚᱱᱟ ᱛᱟᱠᱚ ᱫᱚ ᱚᱱᱠᱟᱱᱟᱜ ᱜᱟᱛᱮᱜ ᱫᱚ ᱩᱱᱠᱩ ᱛᱟᱞᱟ ᱨᱮᱫᱚ ᱵᱟᱹᱱᱩᱜ ᱨᱮᱦᱚᱸ ᱡᱟᱦᱟᱸ ᱢᱤᱫ ᱡᱟᱭᱜᱟᱨᱮ ᱫᱩᱲᱩᱵ ᱠᱟᱛᱮᱫ ᱜᱮ ᱥᱤ ᱠᱚᱠᱚ ᱜᱚᱥᱮᱡᱚᱜᱼᱟ ᱟᱭᱢᱟ ᱜᱚᱴᱮᱱ ᱪᱮᱫ ᱠᱚᱪᱚᱝ ᱠᱚ ᱜᱟᱞᱢᱟᱨᱟᱣᱟ ᱚᱱᱟ ᱜᱟᱞᱢᱟᱨᱟᱣ ᱛᱟᱞᱟᱛᱮ ᱥᱚᱢᱚᱭ ᱠᱚ ᱵᱤᱛᱟᱹᱣᱟ